ᱫᱟᱠᱟᱼᱩᱛᱩ ᱪᱚᱸᱫᱟ ᱞᱟᱦᱟᱨᱮ ᱪᱩᱞᱦᱟᱹᱴᱷᱮᱡ ᱥᱮᱸᱜᱮᱞ ᱥᱟᱦᱟᱱᱠᱚᱧ ᱟᱹᱜᱩᱭᱟ ᱥᱟᱦᱟᱱᱠᱚ ᱟᱹᱜᱩ ᱠᱟᱛᱮᱫ ᱢᱟᱹᱨᱤᱪᱼᱢᱚᱥᱚᱞᱟ ᱨᱟᱹᱥᱩᱱᱼᱟᱫᱷᱮ ᱚᱱᱟᱠᱚᱧ ᱨᱤᱫᱟ ᱚᱱᱟᱠᱚ ᱨᱤᱫᱵᱟᱲᱟ ᱠᱟᱛᱮᱫ ᱚᱱᱟ ᱩᱛᱩᱫᱟᱠᱟᱭ ᱞᱟᱹᱜᱤᱫ ᱚᱱᱟᱠᱚᱧ ᱪᱟᱸᱫᱟᱭᱟᱹᱧ ᱟᱫᱚ ᱛᱟᱭᱚᱢᱛᱮ ᱥᱮᱸᱜᱮᱞᱤᱧ ᱡᱩᱞᱟ ᱥᱮᱸᱜᱮᱞ ᱡᱩᱞ ᱠᱟᱛᱮᱫ ᱫᱚ ᱛᱟᱭᱚᱢᱛᱮᱫᱚ ᱚᱱᱟ ᱥᱩᱢᱩᱱᱠᱚᱧ ᱫᱩᱞᱟ ᱩᱛᱩᱭ ᱞᱟᱹᱜᱤᱫ ᱥᱩᱱᱩᱢᱠᱚ ᱫᱩᱞ ᱠᱟᱛᱮᱫ ᱢᱟᱹᱨᱤᱪ ᱯᱮᱸᱭᱟᱡᱽ ᱢᱚᱥᱚᱞᱟᱠᱚ ᱚᱱᱟᱠᱚᱧ ᱥᱩᱱᱩᱢᱨᱮᱧ ᱵᱷᱟᱡᱟᱧᱚᱜᱼᱟ ᱟᱨ ᱛᱟᱭᱚᱢᱛᱮᱫᱚ ᱪᱮᱫᱪᱚᱝ ᱵᱮᱸᱜᱟᱲ ᱟᱹᱞᱩ ᱥᱮ ᱪᱮᱫᱮᱢ ᱩᱛᱩᱭᱮᱫᱟ ᱚᱱᱟᱠᱚ ᱛᱟᱭᱚᱢᱛᱮᱫᱚ ᱚᱱᱟᱠᱚ ᱩᱛᱩᱣᱟᱜᱠᱚᱧ ᱵᱷᱚᱨᱟᱣᱟ ᱛᱟᱭᱚᱢᱛᱮᱫᱚᱧ ᱥᱮᱸᱜᱮᱞᱤᱧ ᱴᱷᱮᱠᱟᱣᱟᱹᱜᱟᱹᱧ ᱩᱛᱩᱭᱟᱹᱧ ᱛᱟᱭᱚᱢᱛᱮᱫᱚ ᱚᱱᱟ ᱩᱛᱩᱣᱟᱜ ᱠᱷᱟᱫᱽᱞᱮ ᱠᱟᱛᱮᱫ ᱛᱟᱭᱚᱢᱛᱮᱫᱚ ᱩᱛᱩ ᱠᱷᱟᱫᱽᱞᱮ ᱯᱚᱨᱮᱫᱚ ᱵᱩᱞᱩᱝ ᱥᱟᱥᱟᱝ ᱚᱱᱟᱠᱚᱧ ᱞᱟᱜᱟᱣᱟᱜᱼᱟ ᱟᱨ ᱢᱚᱡᱽᱛᱮᱧ ᱜᱷᱟᱱᱴᱟᱧᱚᱜᱼᱟ ᱜᱷᱟᱱᱴᱟ ᱨᱩᱱᱧᱚᱜ ᱠᱟᱛᱮᱫ ᱛᱟᱭᱚᱢᱛᱮᱫᱚ ᱤᱧ ᱯᱚᱴᱚᱢᱠᱟᱜᱼᱟ ᱯᱚᱴᱚᱢ ᱠᱟᱛᱮᱫ ᱠᱤᱪᱷᱩ ᱨᱩᱱᱧᱚᱜ ᱠᱟᱛᱮᱫ ᱛᱟᱭᱚᱢᱛᱮᱫᱚ ᱫᱟᱜ ᱢᱟᱱᱮ ᱫᱟᱜ ᱟᱸᱡᱮᱫᱮᱱᱟ ᱟᱸᱡᱮᱫ ᱠᱟᱛᱮᱫᱚᱧ ᱫᱟᱜᱟᱜᱼᱟ ᱫᱟᱜ ᱠᱟᱛᱮᱫ ᱛᱟᱭᱚᱢᱛᱮᱫᱚ ᱠᱷᱟᱫᱽᱼᱵᱟᱫᱽ ᱦᱮᱰᱮᱡᱚᱜᱼᱟ ᱦᱮᱰᱮᱡ ᱠᱟᱛᱮᱫ ᱤᱥᱤᱱᱟᱹᱧ ᱯᱷᱮᱰ ᱠᱟᱹᱫᱟᱹᱧ ᱯᱷᱮᱰᱠᱮᱫ ᱠᱷᱟᱡ ᱡᱚᱢ ᱞᱟᱜᱟᱭᱫᱟᱞᱮ ᱟᱹᱰᱤᱛᱮᱫ ᱥᱤᱵᱤᱞ ᱠᱟᱱᱟ ᱛᱟᱭᱚᱢᱛᱮ ᱥᱤᱵᱤᱞᱢᱮ ᱠᱟᱱᱠᱷᱟᱡᱫᱚ ᱚᱱᱟᱫᱚ ᱢᱟᱱᱮ ᱢᱚᱡᱽ ᱛᱮᱢ ᱤᱥᱤᱱᱟ ᱢᱚᱡᱽᱛᱮᱢ ᱡᱚᱛᱚᱣᱟᱜᱮᱢ ᱞᱟᱜᱟᱣᱟ ᱪᱮᱫᱟᱜ ᱵᱟᱝ ᱤᱥᱤᱱᱚᱜᱼᱟ ᱪᱮᱫᱟᱜ ᱵᱟᱝ ᱥᱤᱵᱤᱞᱟ ᱥᱤᱵᱤᱞᱟ ᱟᱫᱚ ᱟᱢᱫᱚ ᱚᱱᱟᱠᱚ ᱡᱚᱛᱚᱢ ᱞᱟᱜᱟᱣᱛᱮᱭᱟᱜ ᱵᱟᱢ ᱞᱟᱜᱟᱣ ᱠᱷᱟᱡᱫᱚ ᱚᱠᱟᱨᱮ ᱥᱤᱵᱤᱞᱚᱜᱼᱟ ᱚᱱᱟᱛᱮ ᱚᱱᱟᱠᱚ ᱢᱚᱡᱽᱛᱮ ᱡᱚᱛᱚᱜᱮ ᱢᱚᱡᱽᱛᱮ ᱡᱚᱫᱤᱢ ᱞᱟᱜᱟᱣᱟᱜ ᱠᱷᱟᱡᱫᱚ ᱚᱱᱟ ᱩᱛᱩᱦᱚᱸ ᱢᱚᱡᱽᱜᱮ ᱥᱤᱵᱤᱞᱟ ᱚᱱᱟ ᱠᱷᱟᱹᱛᱤᱨ ᱛᱮ ᱚᱱᱟᱫᱚ ᱡᱚᱛᱚᱠᱚ ᱡᱚᱛᱚ ᱥᱟᱵᱥᱩᱨ ᱴᱷᱤᱠ ᱠᱟᱛᱮᱫ ᱟᱫᱚ ᱥᱮᱸᱜᱮᱞ ᱠᱚ ᱡᱩᱞᱟ ᱥᱮᱸᱜᱮᱞ ᱠᱚ ᱦᱚᱸ ᱡᱩᱞ ᱠᱟᱛᱮᱫ ᱥᱮᱸᱜᱮᱞ ᱡᱩᱞ ᱠᱟᱛᱮᱫ ᱫᱚ ᱟᱢᱫᱚ ᱦᱟᱱᱟᱼᱱᱟᱣᱟ ᱟᱹᱜᱩᱫᱚ ᱵᱟᱢ ᱪᱟᱞᱟᱣ ᱫᱟᱲᱮᱜᱼᱟ ᱚᱱᱟᱛᱮ ᱚᱱᱟ ᱞᱟᱦᱟᱨᱮᱠᱚ ᱟᱹᱜᱩᱥᱩᱨᱟ ᱟᱹᱜᱩ ᱥᱩᱨ ᱠᱟᱛᱮᱫ ᱛᱟᱭᱚᱢᱛᱮ ᱥᱮᱸᱜᱮᱞ ᱠᱚ ᱡᱩᱞᱟ